ᱤᱧ ᱫᱚ ᱢᱮᱨᱚᱢ ᱟᱹᱰᱤ ᱜᱤᱧ ᱠᱩᱥᱤᱭᱟᱠᱩᱣᱟ ᱢᱮᱨᱚᱢ ᱪᱮᱫᱟᱜ ᱥᱮ ᱟᱹᱰᱤ ᱟᱭᱢᱟ ᱠᱟᱹᱢᱤ ᱨᱮᱠᱩ ᱞᱟᱜᱟᱜ ᱠᱟᱱᱟ ᱵᱚᱸᱜᱟ ᱵᱩᱨᱩ ᱠᱚᱨᱮ ᱥᱮ ᱢᱮᱨᱚᱢ ᱟᱹᱠᱷᱨᱤᱧ ᱠᱟᱛᱮᱜ ᱟᱵᱩᱣᱟᱜ ᱡᱟᱦᱟᱸ ᱥᱚᱝᱥᱟᱨ ᱨᱮ ᱴᱟᱠᱟ ᱯᱚᱭᱥᱟ ᱦᱟᱹᱡᱩᱜ ᱠᱟᱱᱟ ᱚᱱᱟᱠᱚᱛᱮ ᱡᱟᱦᱟᱸᱱᱟᱜ ᱟᱭᱢᱟ ᱠᱟᱹᱢᱤᱨᱮ ᱞᱟᱜᱟᱜ ᱠᱟᱱᱟ